ᱠᱳᱵᱷᱤᱰ ᱢᱤᱫᱜᱮᱞ ᱟᱨᱮ ᱢᱚᱦᱟᱨᱚ ᱚᱠᱛᱚ ᱫᱚ ᱟᱞᱮᱭᱟᱜ ᱴᱚᱴᱷᱟ ᱨᱮᱫᱚ ᱡᱟᱹᱥᱛᱤ ᱠᱟᱭᱛᱮ ᱫᱟᱬᱟ ᱠᱚᱫᱚ ᱢᱟᱱᱟ ᱛᱟᱦᱮᱸ ᱠᱟᱱᱟ ᱩᱱ ᱚᱠᱛᱚ ᱱᱚᱣᱟ ᱴᱚᱴᱷᱟ ᱨᱮᱱ ᱮᱜ ᱡᱚᱛ ᱡᱟ ᱱᱤᱛᱚᱜ ᱟᱞᱮ ᱢᱮᱱᱟᱜ ᱠᱟᱜ ᱞᱮᱭᱟ ᱥᱟᱱᱟᱢ ᱠᱚᱜᱮ ᱟᱹᱰᱤ ᱮᱴᱠᱮᱴᱚᱲᱮ ᱨᱮᱞᱮ ᱯᱟᱲᱟᱣ ᱞᱮᱱᱟ ᱥᱮ ᱩᱱ ᱚᱠᱛᱚ ᱡᱟᱦᱟᱸ ᱫᱤᱱ ᱯᱟᱨᱚᱢ ᱥᱮᱱ ᱠᱟᱱ ᱛᱟᱞᱮᱭᱟ ᱢᱮᱱ ᱫᱚ ᱱᱚᱣᱟ ᱫᱚ ᱟᱹᱰᱤ ᱫᱩᱠ ᱨᱮᱱᱟᱜ ᱜᱮ ᱠᱟᱱᱟ ᱪᱮᱫᱟᱜ ᱥᱮ ᱩᱱ ᱚᱠᱛᱚ ᱫᱚ ᱚᱲᱟᱜ ᱠᱷᱚᱱ ᱵᱟᱦᱮᱨ ᱚᱠᱟ ᱥᱮᱱᱦᱚᱸ ᱩᱰᱩᱠᱚᱜ ᱵᱟᱝ ᱜᱟᱱᱚᱜᱼᱟ ᱩᱰᱩᱠ ᱞᱮᱠᱷᱟᱱ ᱱᱟᱛᱮ ᱯᱩᱞᱤᱥ ᱯᱨᱚᱥᱟᱥᱚᱱ ᱠᱚ ᱫᱟᱬᱟᱱᱟ ᱥᱟᱨᱟ ᱫᱤᱱ ᱚᱲᱟᱜ ᱠᱷᱚᱱ ᱩᱰᱩᱠᱚᱜ ᱵᱟᱝ ᱜᱟᱱᱚᱜᱼᱟ ᱮᱢᱚᱱ ᱠᱤ ᱡᱚᱢᱟᱜᱼᱧᱩᱣᱟᱜ ᱠᱚᱦᱚᱸ ᱟᱹᱰᱤ ᱮᱴᱠᱮᱴᱚᱲᱮ ᱛᱟᱞᱟ ᱛᱮᱜᱮ ᱧᱟᱢᱚᱜ ᱠᱟᱱ ᱛᱟᱦᱮᱸᱜ ᱱᱚᱣᱟ ᱚᱠᱛᱚ ᱫᱚ ᱪᱮᱫᱟᱜ ᱥᱮ ᱵᱟᱝᱢᱟ ᱩᱱ ᱚᱠᱛᱚ ᱫᱚ ᱱᱚᱜᱼᱚ ᱱᱚᱝᱠᱟ ᱩᱰᱩᱠ ᱞᱮᱱᱠᱷᱟᱱ ᱯᱩᱞᱤᱥ ᱠᱚᱠᱚ ᱥᱟᱥᱟᱵ ᱛᱟᱦᱮᱱᱟ ᱥᱮ ᱥᱟᱶᱛᱮ ᱟᱨᱚ ᱡᱩᱨᱤᱢᱟᱱᱟ ᱦᱚᱸ ᱦᱩᱭᱩᱜ ᱠᱟᱱ ᱛᱟᱦᱮᱱᱟ ᱟᱨ ᱫᱟᱫᱟᱞ ᱠᱟᱱ ᱛᱟᱦᱮᱱᱟ ᱮᱱᱛᱮ ᱱᱚᱣᱟ ᱪᱟᱯᱛᱮ ᱥᱟᱶᱛᱮ ᱵᱷᱟᱭᱨᱟᱥ ᱨᱮᱱᱟᱜ ᱡᱟᱦᱟᱸ ᱠᱳᱵᱷᱤᱰ ᱢᱤᱫᱜᱮᱞ ᱟᱨᱮ ᱡᱟᱦᱟᱸ ᱵᱷᱟᱭᱨᱟᱥ ᱪᱷᱚᱲᱟᱣ ᱞᱮᱱᱫᱚ ᱩᱱ ᱚᱠᱛᱚ ᱫᱚ ᱱᱚᱣᱟ ᱨᱮᱱᱟᱜ ᱦᱚᱸ ᱢᱤᱫᱴᱟᱝ ᱡᱟᱥᱛᱤ ᱵᱚᱛᱚᱨ ᱫᱚ ᱛᱟᱦᱮᱸ ᱠᱟᱱᱟ ᱡᱚᱛᱚ ᱠᱚᱣᱟᱜ ᱜᱮ ᱯᱟᱞᱮᱱ ᱫᱟᱬᱟ ᱛᱟᱞᱟ ᱛᱮᱜᱮ ᱱᱚᱣᱟ ᱫᱚ ᱧᱟᱧᱟᱢᱟ ᱟᱨ ᱩᱱ ᱚᱠᱛᱚ ᱫᱚ ᱱᱚᱣᱟ ᱨᱮᱱᱟᱜ ᱫᱚ ᱮᱢᱚᱱ ᱜᱮ ᱢᱤᱫᱴᱟᱝ ᱱᱚᱣᱟ ᱟᱡᱟᱨ ᱠᱟᱱ ᱛᱟᱦᱮᱱᱟ ᱡᱟᱦᱟᱸ ᱚᱠᱛᱚ ᱨᱮᱫᱚ ᱱᱚᱣᱟ ᱨᱮᱱᱟᱜ ᱠᱳᱱᱳ ᱨᱟᱱ ᱢᱩᱨᱜᱟᱹᱱ ᱜᱮ ᱵᱟᱝ ᱛᱟᱦᱮᱸ ᱠᱟᱱᱟ ᱚᱱᱟ ᱞᱟᱹᱭ ᱛᱮᱜᱮ ᱩᱱ ᱚᱠᱛᱚ ᱫᱚ ᱚᱲᱟᱜ ᱠᱷᱚᱱ ᱩᱰᱩᱠ ᱟᱹᱰᱤᱜᱮ ᱮᱜ ᱠᱚᱥᱴᱚ ᱨᱮᱱᱟᱜ ᱜᱮ ᱛᱟᱦᱮᱸ ᱠᱟᱱᱟ ᱚᱱᱟᱛᱮ ᱡᱟᱦᱟᱸᱭ ᱫᱚ ᱫᱤᱱ ᱠᱟᱹᱢᱤ ᱫᱤᱱ ᱡᱚᱢ ᱥᱮ ᱫᱤᱱ ᱠᱚ ᱠᱟᱹᱢᱤᱭᱟ ᱵᱟᱝᱠᱚ ᱠᱟᱢᱤ ᱞᱮᱠᱷᱟᱱ ᱴᱩᱠᱩᱪ ᱵᱟᱝ ᱪᱚᱸᱫᱟᱜᱼᱟ ᱵᱤᱥᱮᱥ ᱠᱟᱭᱛᱮ ᱱᱚᱝᱠᱟᱱ ᱦᱚᱲ ᱠᱚᱣᱟᱜ ᱫᱚ ᱮᱴᱠᱮᱴᱚᱲᱮ ᱫᱚ ᱟᱨᱚ ᱡᱟᱹᱥᱛᱤ ᱜᱮ ᱛᱟᱦᱮᱸ ᱠᱟᱱᱟ ᱚᱱᱟ ᱞᱟᱹᱭᱛᱮ ᱠᱤᱪᱷᱩ ᱫᱤᱱ ᱫᱚ ᱮᱜ ᱴᱚᱴᱷᱟ ᱜᱩᱱᱟᱹ ᱥᱚᱨᱠᱟᱨᱤ ᱥᱚᱝᱥᱛᱷᱟ ᱠᱷᱚᱱᱟᱜ ᱜᱮ ᱠᱤᱪᱷᱩ ᱡᱚᱱ ᱡᱚᱢ ᱧᱩ ᱠᱚᱫᱚ ᱠᱚ ᱵᱮᱵᱚᱥᱛᱷᱟ ᱞᱮᱫᱟ ᱢᱮᱱᱮᱫ ᱫᱤᱱᱟᱹᱢ ᱫᱤᱱ ᱞᱟᱹᱜᱤᱫ ᱛᱮᱫᱚ ᱵᱟᱝ ᱟ ᱦᱳᱭᱛᱳ ᱢᱤᱫ ᱫᱤᱱ ᱠᱷᱚᱱ ᱵᱟᱨᱥᱤᱧ ᱪᱟᱞᱟᱣ ᱤᱱᱟᱹ ᱛᱟᱭᱚᱢᱜᱮ ᱟᱫᱚ ᱱᱚᱣᱟ ᱡᱚᱢ ᱧᱩ ᱠᱚᱫᱚ ᱪᱟᱵᱟᱜ ᱮᱨ ᱯᱚᱨ ᱡᱟᱦᱟᱸᱭᱟᱜ ᱠᱚᱫᱚ ᱵᱟᱹᱱᱩᱜ ᱛᱟᱠᱚᱣᱟ ᱥᱮ ᱵᱟᱝᱠᱚ ᱚᱱᱠᱟ ᱞᱮᱠᱟ ᱮᱜ ᱚᱱᱠᱟ ᱞᱮᱠᱟ ᱠᱤᱥᱟᱹᱬ ᱦᱚᱲ ᱵᱟᱝ ᱠᱟᱱᱟ ᱠᱚ ᱱᱩᱠᱩ ᱠᱚᱣᱟᱜ ᱫᱚ ᱟᱹᱰᱤ ᱮᱜ ᱟᱹᱰᱤ ᱟᱸᱡᱷᱟᱴ ᱛᱮᱠᱚ ᱛᱟᱦᱮᱸ ᱠᱟᱱᱟ ᱚᱱᱟ ᱚᱠᱛᱚ ᱨᱮᱫᱚ ᱟᱨ ᱚᱱᱟ ᱥᱟᱶᱛᱮ ᱡᱟᱦᱟᱸᱭ ᱩᱱᱠᱩ ᱥᱟᱸᱜᱷᱟᱨᱤᱭᱟᱹ ᱠᱚ ᱱᱩᱠᱩ ᱠᱚᱣᱟᱜ ᱫᱟᱬᱮ ᱨᱮᱦᱚᱸ ᱟᱭᱢᱟ ᱜᱮ ᱮᱴᱠᱮᱴᱚᱲᱮ ᱫᱚ ᱥᱤᱨᱡᱟᱹᱣ ᱞᱮᱱᱟ ᱪᱮᱫᱟᱜ ᱥᱮ ᱩᱱ ᱚᱠᱛᱚ ᱫᱟᱬᱟᱱ ᱨᱮᱱᱟᱜ ᱠᱳᱱᱳ ᱚᱱᱠᱟ ᱞᱮᱠᱟ ᱮᱜ ᱚᱠᱚᱭᱟᱜ ᱤᱭᱟᱹ ᱜᱮᱵᱟᱝ ᱛᱟᱦᱮᱸ ᱠᱟᱱᱟ ᱡᱮ ᱚᱲᱟᱜ ᱠᱷᱚᱱ ᱩᱰᱩᱠ ᱠᱟᱛᱮᱜ ᱱᱩᱭᱟᱜ ᱚᱲᱟᱜᱨᱮ ᱥᱮ ᱦᱟᱱᱤᱭᱟᱜ ᱚᱲᱟᱜ ᱮ ᱪᱟᱞᱟᱜᱼᱟ ᱥᱮ ᱫᱟᱬᱟᱱᱟᱭ ᱱᱚᱝᱠᱟ ᱞᱮᱠᱟᱱᱟᱜ ᱵᱮᱵᱚᱥᱛᱷᱟ ᱵᱟᱝ ᱛᱟᱦᱮᱸ ᱠᱟᱱᱟ ᱢᱤᱫ ᱠᱟᱛᱷᱟ ᱛᱮᱫᱚ ᱱᱚᱣᱟᱧ ᱢᱮᱱᱟ ᱡᱮ ᱱᱚᱣᱟ ᱴᱚᱴᱷᱟᱨᱮ ᱡᱟᱦᱟᱸ ᱫᱚ ᱟᱞᱮ ᱠᱳᱵᱷᱤᱰ ᱢᱤᱫᱜᱮᱞ ᱟᱨᱮ ᱢᱚᱦᱟᱢᱟᱨᱤ ᱩᱱᱚᱠᱛᱚ ᱫᱚ ᱟᱹᱰᱤᱜᱮ ᱫᱩᱠ ᱦᱟᱨᱠᱮᱛ ᱛᱟᱞᱟ ᱛᱮᱜᱮ ᱯᱟᱨᱚᱢ ᱟᱠᱟᱱᱟ ᱮᱜ ᱡᱟᱦᱟᱸ ᱫᱚ ᱟᱥᱚᱜ ᱟᱞᱮ ᱛᱟᱭᱚᱢ ᱫᱟᱨᱟᱢ ᱨᱮᱱ ᱱᱚᱝᱠᱟᱱᱟᱜ ᱵᱷᱟᱭᱨᱟᱥ ᱡᱟᱛᱮ ᱟᱫᱚ ᱫᱤᱥᱚᱢᱨᱮ ᱟᱞᱚ ᱪᱷᱚᱲᱟᱜ ᱢᱟ ᱱᱚᱣᱟ ᱤᱫᱤ ᱠᱟᱛᱮᱜ ᱫᱚ ᱱᱚᱣᱟᱜᱤᱧ ᱢᱮᱱᱟ